ᱱᱚᱣᱟ ᱥᱤᱧᱚᱛ ᱫᱤᱥᱚᱢ ᱨᱮᱱᱟᱜ ᱦᱚᱭ ᱦᱤᱥᱤᱫ ᱵᱟᱨᱮᱛᱮ ᱡᱩᱫᱤᱧ ᱢᱮᱱᱟ ᱡᱮ ᱟᱭᱢᱟ ᱴᱚᱴᱷᱟᱨᱮ ᱱᱚᱣᱟ ᱵᱷᱟᱨᱚᱛ ᱫᱤᱥᱚᱢ ᱨᱮᱱᱟᱜ ᱟᱭᱢᱟ ᱴᱚᱴᱷᱟᱨᱮ ᱟᱭᱢᱟ ᱞᱮᱠᱟᱱ ᱦᱚᱭ ᱦᱤᱥᱤᱫ ᱢᱮᱱᱟᱜ ᱠᱟᱫᱟ ᱡᱷᱚᱛᱚ ᱫᱤᱱ ᱥᱮ ᱡᱷᱚᱛᱚ ᱥᱮᱨᱢᱟ ᱥᱮ ᱡᱷᱚᱛᱚ ᱪᱟᱸᱫᱳ ᱨᱮᱫᱚ ᱦᱚᱭ ᱦᱤᱥᱤᱫ ᱫᱚ ᱥᱚᱢᱟᱱ ᱫᱚ ᱵᱟᱝ ᱛᱟᱦᱮᱱᱟ ᱡᱮᱢᱚᱱ ᱵᱚᱱ ᱧᱮᱞᱟ ᱡᱮ ᱟᱵᱚ ᱱᱚᱣᱟ ᱳᱭᱮᱥᱴ ᱵᱮᱝᱜᱚᱞ ᱨᱮ ᱡᱮ ᱳᱭᱮᱥᱴ ᱵᱮᱝᱜᱚᱞ ᱨᱮᱱᱟᱜ ᱦᱚᱭ ᱦᱤᱥᱤᱫ ᱫᱚ ᱡᱮᱢᱚᱱ ᱥᱤᱛᱩᱝ ᱫᱤᱱ ᱫᱚ ᱫᱚᱢᱮᱜᱮ ᱥᱤᱛᱩᱝᱟ ᱨᱮᱭᱟᱲ ᱫᱤᱱ ᱫᱚ ᱫᱚᱢᱮᱜᱮ ᱨᱮᱭᱟᱲᱟ ᱱᱚᱸᱰᱮ ᱫᱚ ᱚᱱᱟ ᱟᱨ ᱵᱷᱟᱨᱚᱛ ᱫᱤᱥᱚᱢ ᱨᱮᱱᱟᱜ ᱜᱮ ᱟᱨᱚ ᱡᱟᱦᱟᱸ ᱡᱟᱭᱜᱟ ᱵᱚᱱ ᱞᱟᱹᱭᱟ ᱡᱩᱫᱤ ᱵᱚᱱ ᱞᱟᱹᱭᱟ ᱫᱟᱨᱡᱤᱞᱤᱝ ᱱᱚᱣᱟ ᱫᱟᱨᱡᱤᱞᱤᱝ ᱡᱟᱭᱜᱟ ᱨᱮ ᱡᱩᱫᱤ ᱵᱚᱱ ᱪᱟᱞᱟᱜᱼᱟ ᱱᱚᱸᱰᱮ ᱫᱚ ᱜᱚᱨᱚᱢ ᱫᱤᱱ ᱦᱚᱸ ᱡᱟᱦᱟᱸ ᱞᱮᱠᱟ ᱟᱨ ᱨᱮᱭᱟᱲ ᱫᱤᱱ ᱦᱚᱸ ᱚᱱᱠᱟ ᱜᱮᱵᱚᱱ ᱵᱩᱡᱷᱟᱹᱣᱟ ᱨᱮᱭᱟᱲ ᱫᱤᱱ ᱢᱟ ᱫᱚᱢᱮᱜᱮ ᱨᱮᱭᱲᱟ ᱟᱨ ᱜᱚᱨᱚᱢ ᱫᱤᱱ ᱦᱚᱸ ᱨᱮᱭᱟᱲ ᱜᱮ ᱛᱟᱦᱮᱱᱟ ᱚᱸᱰᱮᱱᱟᱜ ᱦᱚᱭ ᱦᱤᱥᱤᱫ ᱫᱚ ᱚᱱᱠᱟᱜᱮ ᱵᱩᱡᱷᱟᱹᱜᱼᱟ ᱟᱨ ᱡᱩᱫᱤ ᱱᱚᱣᱟ ᱪᱷᱟᱰᱟ ᱠᱟᱛᱮᱫ ᱵᱚᱱ ᱧᱮᱞᱟ ᱡᱩᱫᱤ ᱟᱵᱚ ᱵᱷᱟᱨᱚᱛ ᱫᱤᱥᱚᱢ ᱨᱮᱱᱟᱜ ᱡᱟᱦᱟᱸ ᱡᱩᱢᱢᱩ ᱠᱟᱥᱢᱤᱨ ᱡᱩᱢᱢᱩ ᱠᱟᱥᱢᱤᱨ ᱛᱟᱨᱯᱚᱨᱮ ᱥᱤᱢᱞᱟ ᱱᱚᱣᱟ ᱠᱚ ᱡᱟᱭᱜᱟ ᱠᱚᱨᱮ ᱫᱚ ᱯᱩᱨᱟᱹ ᱥᱟᱨᱟ ᱵᱚᱪᱷᱚᱨ ᱜᱮ ᱥᱟᱨᱟ ᱵᱚᱪᱷᱚᱨ ᱜᱮ ᱨᱮᱭᱟᱲᱜᱮ ᱛᱟᱦᱮᱱᱟ ᱚᱱᱟᱛᱮ ᱟᱭᱢᱟ ᱟᱭᱢᱟ ᱵᱷᱟᱨᱚᱛ ᱥᱤᱧᱚᱛ ᱫᱤᱥᱚᱢ ᱨᱮᱱᱟᱜ ᱟᱭᱢᱟ ᱟᱭᱢᱟ ᱴᱚᱴᱷᱟᱨᱮ ᱟᱭᱢᱟ ᱞᱮᱠᱟ ᱦᱚᱭ ᱦᱤᱥᱤᱫ ᱢᱮᱱᱟᱜ ᱠᱟᱫᱟ ᱵᱤᱵᱷᱤᱱᱱᱚ ᱴᱚᱴᱷᱟᱨᱮ ᱵᱤᱵᱷᱤᱱᱱᱚ ᱨᱚᱠᱚᱢ ᱡᱷᱚᱛᱚ ᱴᱚᱴᱷᱟ ᱨᱮᱫᱚ ᱦᱚᱭ ᱦᱤᱥᱤᱫ ᱫᱚ ᱠᱤᱱᱛᱩ ᱥᱚᱢᱟᱱ ᱫᱚ ᱵᱟᱝ ᱛᱟᱦᱮᱱᱟ